ᱤᱧ ᱫᱚ

ᱥᱮ ᱜᱟᱰᱟ ᱠᱚᱨᱮ ᱯᱟᱭᱨᱟᱜ ᱟᱹᱰᱤ ᱛᱮᱫ ᱜᱮᱧ ᱠᱩᱥᱤᱜᱼᱟ ᱞᱟᱦᱟ ᱛᱮᱫᱚ ᱠᱟᱹᱴᱤᱡᱧᱚᱜ ᱨᱮᱧ ᱛᱟᱦᱮᱸ ᱞᱮᱱᱟ ᱡᱚᱠᱷᱚᱱ ᱛᱚᱠᱷᱚᱱ ᱫᱚ ᱯᱟᱭᱨᱟ ᱫᱚ ᱩᱱᱟᱹᱜ ᱫᱚ ᱵᱟᱹᱧ ᱵᱟᱲᱟᱭ ᱠᱟᱱ ᱛᱟᱦᱮᱱᱟ ᱤᱧ ᱠᱷᱚᱡ ᱛᱷᱚᱲᱟ ᱞᱟᱹᱴᱩ ᱧᱚᱜ ᱠᱚᱧ ᱧᱮᱞ ᱠᱚᱣᱟ ᱯᱟᱭᱨᱟᱜ ᱯᱩᱠᱷᱨᱤ ᱠᱚᱨᱮ ᱜᱟᱰᱟ ᱠᱚᱨᱮ ᱠᱷᱟᱞ ᱵᱤᱞ ᱠᱚᱨᱮ ᱠᱚ ᱯᱟᱭᱨᱟ ᱵᱟᱲᱟᱭᱟ ᱛᱚ ᱤᱧᱟᱹᱜ ᱦᱚᱸ ᱟᱹᱰᱤ ᱟᱴᱤᱧ ᱢᱚᱱ ᱠᱷᱚᱡ ᱤᱧ ᱢᱮᱱᱮᱫ ᱛᱟᱦᱮᱱᱟ ᱡᱮ ᱤᱧ ᱡᱩᱫᱤ ᱩᱱᱠᱩ ᱞᱟᱹᱴᱩ ᱦᱚᱲ ᱞᱮᱠᱟ ᱡᱩᱫᱤᱧ ᱯᱟᱭᱨᱟᱜ ᱫᱟᱲᱮᱭᱟᱜ ᱠᱷᱟᱡ ᱛᱳ ᱱᱤᱛᱳᱜ ᱤᱧ ᱤᱧᱦᱚᱸ ᱛᱷᱚᱲᱟᱧ ᱵᱟᱹᱧ ᱵᱟᱰᱟᱭ ᱠᱟᱱ ᱛᱟᱦᱮᱱᱚᱜᱛᱮ ᱟᱹᱰᱤ ᱤᱭᱟᱹᱧ ᱟᱹᱭᱠᱟᱹᱮᱫ ᱛᱟᱦᱮᱱᱟ ᱱᱤᱛᱳᱜ ᱤᱧ ᱯᱩᱠᱷᱨᱤ ᱨᱮ ᱯᱟᱭᱨᱟᱜ ᱵᱟᱱᱟᱨ ᱛᱤᱛᱮ ᱫᱟᱜ ᱤᱭᱟᱹ ᱠᱟᱛᱮᱫ ᱦᱚᱧ ᱯᱟᱭᱨᱟ ᱫᱟᱲᱮᱜ ᱠᱟᱱᱟ ᱜᱟᱰᱟ ᱨᱮ ᱯᱟᱭᱨᱟᱜ ᱜᱟᱛᱮ ᱠᱚ ᱥᱟᱶᱛᱮ ᱯᱩᱠᱷᱨᱤ ᱨᱮ ᱯᱟᱭᱨᱟᱜ ᱟᱹᱰᱤᱛᱮᱫ ᱜᱮ ᱢᱚᱡᱽ ᱤᱧ ᱵᱩᱡᱷᱟᱹᱣᱟ ᱫᱚᱨᱭᱟ ᱨᱮ ᱯᱟᱭᱨᱟᱜ ᱞᱮᱠᱟᱱ ᱢᱤᱫᱴᱮᱱ ᱢᱚᱱ ᱨᱮ ᱢᱤᱫᱴᱮᱱ ᱨᱟᱹᱥᱠᱟᱹ ᱜᱮ ᱟᱞᱟᱫᱟ ᱜᱮᱭᱟ ᱤᱧᱫᱚ ᱯᱟᱭᱨᱟᱜ ᱫᱚ ᱵᱟᱹᱧ ᱵᱟᱰᱟᱭ ᱠᱟᱱ ᱛᱟᱦᱮᱱᱟ ᱢᱮᱱᱠᱷᱟᱱ ᱞᱟᱹᱴᱩ ᱠᱟᱛᱮᱫ ᱱᱤᱛᱳᱜ ᱡᱟᱦᱟᱸ ᱨᱮᱜᱮ ᱫᱟᱜ ᱨᱮ ᱯᱟᱭᱨᱟᱜ ᱢᱤᱛᱟᱹᱧ ᱠᱷᱟᱡ ᱠᱚ ᱟᱹᱰᱤ ᱛᱮᱫᱜᱮᱧ ᱢᱤᱫ ᱜᱷᱟᱹᱲᱤᱛᱮᱧ ᱩᱥᱟᱹᱨᱟᱭᱟ ᱯᱟᱭᱨᱟᱜ ᱫᱚ ᱠᱟᱹᱴᱤᱡ ᱠᱷᱚᱡ ᱜᱮ ᱟᱹᱰᱤ ᱠᱩᱥᱤᱧ ᱟᱹᱭᱠᱟᱹᱣᱟ ᱫᱟᱜ ᱨᱮ ᱯᱟᱭᱨᱟᱜ ᱫᱚ